ᱫᱩᱞᱟᱹᱲᱤᱭᱟᱹ ᱵᱚᱭ ᱠᱮᱭᱟ ᱤᱧ ᱫᱚ ᱮᱱᱮᱡ ᱥᱮᱨᱮᱧ ᱫᱚ ᱵᱟᱹᱧ ᱵᱟᱲᱟᱭᱟ ᱵᱟᱲᱟᱭ ᱜᱤᱭᱟᱹᱧ ᱢᱮᱱᱠᱷᱟᱡ ᱫᱚ ᱤᱧ ᱫᱚ ᱜᱩᱨᱩ ᱦᱟᱲᱟᱢ ᱠᱚᱫᱚ ᱵᱟᱹᱱᱩᱜ ᱠᱚᱛᱤᱧᱟ ᱟᱯᱱᱟᱨ ᱛᱮ ᱡᱟᱦᱟᱸ ᱠᱚᱨᱮ ᱥᱚᱦᱨᱟᱭ ᱫᱚᱝ ᱞᱟᱜᱽᱲᱮ ᱠᱚ ᱮᱱᱮᱡᱼᱟ ᱚᱱᱟ ᱠᱚᱨᱮ ᱪᱟᱞᱟᱣ ᱠᱟᱛᱮᱜ ᱩᱱᱠᱩ ᱠᱚᱣᱟᱜ ᱜᱮ ᱟᱸᱡᱚᱢ ᱠᱟᱛᱮ ᱤᱧ ᱫᱚᱧ ᱪᱮᱫ ᱟᱠᱟᱫᱤᱧ ᱱᱚᱣᱟ ᱠᱚᱫᱚ ᱥᱮᱨᱮᱧ ᱠᱚᱫᱚ ᱮᱢᱟᱱ ᱫᱚ ᱜᱩᱨᱩ ᱠᱚᱫᱚ ᱵᱟᱹᱱᱩᱜ ᱠᱚᱛᱤᱧ ᱜᱮᱭᱟ ᱥᱟᱹᱨᱤᱱᱟᱜᱼᱜᱮ ᱟᱸᱡᱚᱢ ᱥᱟᱱᱟᱭ ᱯᱮᱭᱟ ᱢᱮᱱᱠᱷᱟᱱ ᱢᱤᱫᱴᱮᱡ ᱜᱟᱱ ᱫᱚᱭ ᱥᱮᱨᱮᱧ ᱟᱸᱡᱚᱢᱟᱯᱮᱭᱤᱧ ᱦᱮᱸ ᱢᱟ ᱛᱚᱵᱮ ᱥᱮᱨᱮᱧ ᱟᱸᱡᱚᱢ ᱟᱯᱮ ᱠᱟᱹᱱᱤᱧ ᱞᱟᱜᱽᱲᱮ ᱨᱟᱦᱟ ᱛᱮᱜᱮ ᱟᱵᱚ ᱡᱟᱹᱛᱤ ᱥᱟᱱᱛᱟᱲ ᱫᱚ ᱡᱚᱛᱚ ᱜᱮᱵᱚᱱ ᱵᱚᱠᱟ ᱪᱚ ᱧᱩᱭᱟᱵᱚᱱ ᱯᱟᱹᱣᱨᱟᱹ ᱦᱟᱺᱰᱤ ᱠᱟᱹᱴᱤᱡ